ᱤᱧ ᱜᱟᱛᱮ ᱥᱟᱶᱛᱮ ᱵᱟᱦᱨᱮ ᱫᱟᱬᱟᱱ ᱚᱠᱛᱚ ᱡᱟᱦᱟᱱ ᱚᱱᱠᱟ ᱦᱤᱥᱟᱹ ᱥᱩᱭᱟᱹ ᱥᱮ ᱚᱱᱠᱟᱱᱟᱜ ᱞᱟᱡᱟᱱ ᱵᱟᱡᱷᱟᱱ ᱠᱟᱹᱢᱤ ᱠᱚᱨᱮᱜ ᱫᱚ ᱡᱚᱯᱲᱟᱣ ᱵᱟᱝ ᱦᱩᱭ ᱠᱟᱱᱟ ᱥᱮ ᱥᱟᱢᱟᱝ ᱫᱟᱯᱨᱟᱢ ᱵᱟᱝ ᱦᱩᱭ ᱠᱟᱱᱟ ᱜᱟᱛᱮ ᱠᱚ ᱥᱟᱶᱛᱮ ᱵᱟᱦᱨᱮ ᱫᱟᱬᱟᱱ ᱨᱮᱫᱚ ᱟᱹᱰᱤ ᱠᱩᱥᱤ ᱨᱟᱹᱥᱠᱟᱹᱛᱮ ᱫᱤᱱ ᱠᱟᱴᱟᱣ ᱟᱠᱟᱱᱟ ᱟᱹᱰᱤ ᱱᱟᱯᱟᱭᱛᱮ ᱚᱠᱛᱚ ᱯᱚᱞᱚᱢ ᱟᱠᱟᱱᱟ ᱟᱨ ᱡᱟᱦᱟᱱᱟᱜ ᱜᱟᱛᱮ ᱠᱚ ᱢᱚᱫᱽᱫᱷᱮ ᱨᱮ ᱚᱱᱠᱟᱱ ᱦᱤᱥᱟᱹ ᱥᱩᱭᱟᱹ ᱦᱚᱸ ᱵᱟᱝ ᱦᱩᱭ ᱟᱠᱟᱱᱟ ᱚᱱᱠᱟᱱᱟᱜ ᱡᱟᱦᱟᱱ ᱵᱟᱹᱲᱤᱡ ᱜᱷᱚᱴᱚᱢᱟᱱ ᱥᱚᱸᱜᱮ ᱦᱚᱸ ᱥᱟᱢᱟᱝ ᱫᱟᱯᱨᱟᱢ ᱵᱟᱝ ᱦᱩᱭ ᱟᱠᱟᱱᱟ ᱢᱮᱱᱛᱮ ᱤᱧᱤᱧ ᱵᱩᱡᱷᱟᱹᱣ ᱫᱟᱲᱮ ᱠᱟᱣᱫᱟ ᱟᱜᱟᱢ ᱫᱤᱱ ᱨᱮᱦᱚᱸ ᱡᱟᱛᱮ ᱚᱱᱠᱟᱱ ᱡᱟᱦᱟᱱ ᱵᱟᱹᱲᱤᱡ ᱜᱷᱚᱴᱚᱢᱟᱱ ᱨᱮ ᱢᱩᱠᱷᱟᱹᱢᱩᱠᱷᱤ ᱟᱞᱚ ᱦᱩᱭᱩᱜ ᱚᱱᱟᱜᱮ ᱤᱧᱤᱧ ᱟᱥᱚᱜ ᱠᱟᱱᱟ